ᱦᱮᱞᱳ ᱦᱳᱭ ᱦᱳᱭ ᱦᱳᱭ ᱧᱟᱢᱚᱜᱼᱟ ᱢᱟᱥᱮ ᱟᱹᱵᱤᱱᱟᱜ ᱞᱟᱹᱭᱵᱤᱱ ᱚᱠᱟ ᱞᱮᱠᱟ ᱚᱠᱚᱭ ᱠᱟᱱᱟᱵᱤᱱ ᱚᱠᱟ ᱠᱷᱚᱱ ᱵᱤᱱ ᱦᱮᱡ ᱠᱟᱱᱟ ᱵᱟᱝᱜᱮ ᱟᱞᱮ ᱴᱷᱮᱱ ᱚᱱᱠᱟ ᱨᱩᱢ ᱵᱮᱵᱚᱥᱛᱷᱟ ᱢᱮᱱᱟᱜ ᱜᱮᱭᱟ ᱟᱫᱚ ᱛᱤᱱᱟᱹᱜ ᱦᱚᱲ ᱢᱮᱱᱟᱜ ᱯᱮᱭᱟ ᱮᱱᱠᱷᱟᱱ ᱨᱩᱢ ᱫᱚ ᱦᱟᱸᱜ ᱚᱠᱟ ᱞᱮᱠᱟ ᱯᱮ ᱦᱟᱛᱟᱣᱟ ᱡᱮᱢᱚᱱ ᱵᱷᱮᱜᱟᱨ ᱵᱷᱮᱜᱟᱨ ᱯᱮ ᱦᱟᱛᱟᱣᱟ ᱪᱮ ᱢᱤᱫ ᱴᱷᱮᱱ ᱜᱮᱯᱮ ᱦᱟᱛᱟᱣᱟ ᱚᱱᱟ ᱦᱤᱥᱟᱹᱵ ᱛᱮ ᱟᱯᱮ ᱨᱮᱴ ᱞᱟᱴᱟᱣ ᱦᱩᱭᱩᱜᱼᱟ ᱟᱪᱪᱷᱟ ᱟᱫᱚ ᱚᱱᱟ ᱜᱮᱞᱤᱧ ᱢᱮᱱ ᱠᱮᱜᱼᱟ ᱠᱚᱲᱟ ᱛᱤᱱᱟᱹᱜ ᱦᱚ ᱢᱮᱱᱟᱜ ᱯᱮᱭᱟ ᱠᱚᱲᱟ ᱛᱤᱱᱟᱹᱜ ᱢᱮᱱᱟᱜ ᱯᱮᱭᱟ ᱠᱩᱲᱤ ᱛᱤᱱᱟᱹᱜ ᱢᱮᱱᱟᱜ ᱯᱮᱭᱟ ᱚᱱᱟ ᱡᱟᱱᱟᱝ ᱢᱤᱫᱴᱤᱱ ᱨᱩᱢ ᱨᱮ ᱥᱮ ᱵᱷᱮᱜᱟᱨ ᱵᱷᱮᱜᱟᱨ ᱨᱩᱢ ᱫᱚᱨᱠᱟᱨᱚᱜᱼᱟ ᱦᱚᱸ ᱮᱱᱠᱷᱟᱱ ᱫᱚ ᱢᱤᱫᱴᱮᱱ ᱨᱮ ᱠᱩᱲᱤ ᱯᱮ ᱛᱟᱦᱮᱱᱟ ᱟᱨ ᱢᱤᱫᱴᱮᱱ ᱨᱮ ᱠᱚᱲᱟ ᱯᱮ ᱛᱟᱦᱮᱱᱟ ᱥᱮ

ᱚᱸᱰᱮ ᱟᱨ ᱡᱚᱢ ᱧᱩ ᱠᱚ ᱪᱮᱫ ᱞᱮᱠᱟ ᱯᱮ ᱫᱚᱨᱠᱟᱨᱚᱜᱼᱟ ᱚᱸᱰᱮ ᱜᱮᱯᱮ ᱡᱚᱢᱟ ᱥᱮ ᱵᱟᱦᱨᱮ ᱨᱮᱯᱮ ᱡᱚᱢᱟ ᱟᱪᱪᱷᱟ ᱟᱪᱪᱷᱟ ᱟᱨ ᱛᱤᱱᱟᱹᱜ ᱫᱤᱱ ᱯᱮ ᱛᱟᱦᱮᱱᱟ ᱟᱪᱪᱷᱟ ᱟᱪᱪᱷᱟ ᱨᱩᱢ ᱨᱮᱱᱟᱜ ᱟᱨ ᱢᱤᱫᱴᱮᱱ ᱨᱩᱢ ᱡᱟᱦᱟᱸ ᱦᱮᱱᱟᱜᱼᱟ ᱡᱟᱦᱟᱸ ᱫᱚ ᱵᱷᱮᱜᱟᱨ ᱵᱷᱮᱜᱟᱨ ᱦᱟᱛᱟᱜ ᱠᱟᱱᱟ ᱚᱱᱟ ᱦᱤᱥᱟᱹᱵᱽ ᱛᱮ ᱢᱤᱫᱴᱮᱱ ᱨᱩᱢ ᱫᱚ ᱪᱷᱚᱭ ᱥᱚ ᱟᱨ ᱰᱮᱞᱤ ᱚᱱᱠᱟ ᱯᱟᱲᱟᱜᱼᱟ ᱟᱨ ᱚᱸᱰᱮ ᱜᱮ ᱡᱚᱢ ᱧᱩ ᱤᱫᱤᱜᱼᱟ ᱟᱨ ᱡᱟᱦᱟᱸ ᱞᱮᱠᱟ ᱟᱯᱮ ᱯᱮ ᱫᱚᱨᱠᱟᱨᱚᱜᱼᱟ ᱡᱚᱫᱤ ᱨᱩᱢ ᱨᱮᱯᱮ ᱡᱚᱢᱼᱟ ᱮᱵᱠᱷᱟᱱ ᱫᱚ ᱨᱩᱯ ᱦᱚᱸ ᱤᱫᱤ ᱫᱟᱲᱮᱭᱟᱜᱼᱟ ᱟᱨ ᱦᱳᱞ ᱢᱮᱱᱟᱜᱼᱟ ᱱᱚᱰᱮ ᱦᱳᱞ ᱨᱮᱦᱚᱸ ᱯᱮ ᱡᱚᱢ ᱫᱟᱲᱮᱭᱟᱜᱼᱟ ᱟᱨ ᱥᱟᱶᱛᱮ ᱨᱩᱢ ᱢᱮᱱᱟᱜᱼᱟ ᱚᱸᱰᱮ ᱟᱨ ᱡᱟᱦᱟᱸ ᱛᱤᱱᱟᱹᱜ ᱜᱮ ᱡᱟᱦᱟᱱᱟᱜ ᱜᱮ ᱫᱚᱨᱠᱟᱨᱚᱜᱼᱟ ᱱᱚᱛᱮ ᱠᱷᱚᱱᱟᱜ ᱟᱞᱮ ᱪᱮᱥᱴᱟᱭᱟᱞᱮ ᱡᱚᱛᱚᱣᱟᱜ ᱮᱢᱚᱜ ᱨᱮᱱᱟᱜ ᱪᱮᱥᱴᱟᱭᱟᱞᱮ ᱦᱮᱸ ᱦᱳᱭ ᱟᱫᱚ ᱢᱟ ᱟᱯᱮᱜᱮ ᱛᱤᱥ ᱯᱮ ᱦᱤᱡᱩᱜ ᱠᱟᱱᱟ ᱱᱚᱰᱮ ᱫᱚ ᱨᱩᱢ ᱫᱚ ᱮᱵᱮᱞᱮᱵᱮᱞ ᱜᱮᱭᱟ ᱦᱟᱸᱜ ᱟᱨ ᱛᱤᱥ ᱯᱮ ᱦᱤᱡᱩᱜᱼᱟ ᱛᱤᱥ ᱛᱤᱥ ᱯᱮ ᱦᱤᱡᱩᱜ ᱠᱟᱱᱟ ᱢᱟᱱᱮ ᱛᱮᱦᱮᱧ ᱫᱷᱤᱱᱟᱹᱝ ᱧᱤᱫᱟᱹ ᱠᱷᱚᱱᱟᱜ ᱯᱮ ᱛᱟᱦᱮᱱᱟ ᱦᱳᱭ ᱮᱱᱠᱷᱟᱱ ᱱᱚᱣᱟ ᱚᱸᱰᱮ ᱛᱟᱦᱮᱱ ᱞᱟᱹᱜᱤᱫ ᱛᱮ ᱱᱟᱦᱟᱸᱜ ᱟᱯᱮᱭᱟᱜ ᱡᱚᱛᱚ ᱦᱚᱲᱛᱮ ᱟᱫᱷᱟᱨ ᱠᱟᱨᱰ ᱫᱚᱨᱠᱟᱨᱚᱜᱼᱟ ᱡᱮᱢᱚᱱ ᱮᱰᱨᱮᱥ ᱯᱨᱩᱯᱷ ᱞᱟᱹᱜᱤᱫ ᱛᱮ ᱟᱨ ᱮᱦᱚᱵ ᱨᱮ ᱨᱩᱢ ᱵᱷᱟᱲᱟ ᱫᱚ ᱢᱟᱲᱟᱝ ᱨᱮ ᱮᱦᱚᱵᱚᱜᱼᱟ ᱩᱱᱠᱤᱱᱟᱜ ᱫᱚ ᱦᱳᱭ ᱟᱨ ᱡᱩᱫᱤ ᱯᱮ ᱛᱟᱦᱮᱱᱟ ᱚᱱᱟ ᱦᱤᱥᱟᱹᱵ ᱛᱮ ᱡᱚᱛᱚ ᱦᱤᱥᱟᱹᱵ ᱠᱟᱛᱮ ᱞᱟᱥᱴ ᱨᱮ ᱦᱟᱸᱜ ᱮᱢᱚᱜᱚᱜᱼᱟ ᱮᱱᱠᱷᱟᱱ ᱚᱱᱠᱟ ᱥᱟᱯᱲᱟᱣ ᱠᱟᱛᱮ ᱦᱤᱡᱩᱜ ᱯᱮ ᱡᱮᱢᱚᱱ ᱛᱮ ᱟᱞᱮ ᱦᱚᱸ ᱮᱰᱨᱮᱥ ᱯᱨᱩᱯᱷ ᱟᱨ ᱚᱠᱚᱭ ᱦᱚᱲ ᱠᱟᱱᱟᱢ ᱴᱷᱟᱶᱠᱟᱹ ᱞᱟᱹᱜᱤᱫ ᱛᱮ ᱟᱫᱷᱟᱨ ᱠᱟᱨᱰ ᱡᱮᱨᱚᱠᱥ ᱫᱚ ᱦᱟᱸᱜ ᱟᱹᱰᱤᱜᱮ ᱞᱟᱹᱠᱛᱤᱭᱟ ᱦᱮᱸ ᱴᱷᱤᱠ ᱜᱮᱭᱟ ᱛᱟᱦᱚᱞᱮ ᱢᱟ ᱦᱚᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱢᱚᱡᱽ ᱛᱮ ᱚᱞ ᱠᱟᱢ